ᱦᱮᱞᱳ ᱦᱮᱸ ᱚᱠᱟ ᱠᱷᱚᱱᱯᱮ ᱢᱮᱱᱮᱫᱼᱟ ᱚᱠᱚᱭᱮᱢ ᱢᱮᱱᱮᱫᱼᱟ ᱟᱪᱪᱷᱟ ᱪᱮᱫ ᱞᱟᱹᱠᱛᱤ ᱟᱞᱮᱭᱟᱜ ᱦᱟᱥᱯᱟᱛᱟᱞ ᱨᱮ ᱟᱞᱮᱭᱟᱜ ᱦᱟᱥᱯᱟᱛᱟᱞ ᱨᱮ ᱡᱚᱛᱚᱣᱟᱜ ᱜᱮ ᱥᱩᱵᱤᱫᱟ ᱢᱮᱱᱟᱜᱼᱟ ᱡᱚᱛᱚ ᱯᱮᱥᱮᱱᱴ ᱠᱚᱠᱚ ᱧᱮᱞ ᱠᱚᱣᱟ ᱠᱚ ᱦᱚᱭ ᱡᱚᱛᱚ ᱨᱩᱜᱤ ᱠᱚ ᱢᱮᱱᱟᱜᱼᱟ ᱡᱚᱛᱚᱣᱟᱜ ᱨᱮᱱᱟᱝ ᱰᱟᱠᱛᱟᱨ ᱦᱚᱸ ᱢᱮᱱᱟᱜ ᱠᱚᱣᱟ ᱟᱨ ᱮᱢᱵᱩᱞᱮᱱᱥ ᱠᱚᱨᱮᱱᱟᱜ ᱦᱚᱸ ᱥᱩᱵᱤᱫᱟ ᱢᱮᱱᱟᱜᱼᱟ ᱡᱚᱛᱚᱣᱟᱜ ᱜᱮ ᱢᱮᱱᱟᱜ ᱠᱚᱜᱮᱭᱟ ᱦᱩᱸ ᱫᱚᱥᱴᱤ ᱜᱟᱱ ᱦᱳᱭ ᱟᱫᱚ ᱡᱚᱛᱚ ᱡᱚᱛᱚ ᱨᱤᱱᱤᱡ ᱢᱮᱱᱟᱜ ᱠᱚᱣᱟ ᱢᱮᱸᱫ ᱢᱮᱸᱫ ᱵᱟᱞᱟ ᱡᱟᱦᱟᱸᱭ ᱠᱚ ᱢᱮᱸᱫ ᱠᱚᱛᱮ ᱵᱮᱥ ᱵᱟᱠᱚ ᱧᱮᱞ ᱫᱟᱲᱭᱟᱜᱼᱟ ᱩᱱᱠᱩᱣᱟᱜ ᱠᱚᱦᱚᱸ ᱮᱠᱥᱮᱨᱮ ᱠᱚᱦᱚᱸ ᱟᱨ ᱚᱯᱟᱨᱮᱥᱚᱱ ᱠᱚᱦᱚᱸ ᱡᱚᱛᱚᱣᱟᱜ ᱜᱮ ᱦᱩᱸ ᱡᱟ ᱥᱛᱤ ᱫᱚ ᱵᱟᱭ ᱠᱷᱚᱨᱪᱟᱜᱼᱟ ᱠᱚᱢ ᱥᱚᱢ ᱛᱮᱜᱮ ᱯᱟᱨᱚᱢᱚᱜᱼᱟ ᱦᱳᱭ ᱦᱳᱭ ᱡᱚᱛᱚᱣᱟᱜ ᱨᱮᱭᱟᱜ ᱜᱮ ᱥᱩᱵᱤᱫᱟ ᱢᱮᱱᱟᱜᱼᱟ ᱟᱨ ᱡᱚᱛᱚ ᱞᱮᱠᱟᱱ ᱯᱮᱥᱮᱱᱴ ᱠᱚᱜᱮ ᱠᱚ ᱧᱮᱞ ᱠᱚᱣᱟ ᱟᱨ ᱡᱚᱛᱚ ᱞᱮᱠᱟᱱ ᱯᱮᱥᱮᱱᱴ ᱵᱟᱞᱟ ᱰᱟᱠᱴᱚᱨ ᱦᱚᱸ ᱢᱮᱱᱟᱜ ᱠᱚᱣᱟ ᱡᱟᱦᱟᱸᱞᱮᱠᱟᱱ ᱨᱩᱜᱤ ᱚᱱᱠᱟᱱ ᱰᱟᱠᱴᱚᱨ ᱦᱚᱸ ᱢᱮᱱᱟᱜ ᱠᱚᱜᱮᱭᱟ ᱦᱳᱭ ᱦᱳᱭ ᱛᱤ ᱡᱟᱸᱜᱟ ᱨᱟᱹᱯᱩᱫ ᱠᱚᱦᱚᱸ ᱡᱟᱦᱟᱸᱭ ᱤᱭᱟᱹ ᱛᱤ ᱡᱟᱸᱜᱟ ᱠᱚ ᱨᱟᱹᱯᱩᱫ ᱠᱚᱜᱼᱟ ᱩᱱᱠᱩ ᱦᱚᱸᱠᱚ ᱵᱮᱥᱚᱜᱼᱟ ᱟᱨ ᱡᱟᱦᱟᱸᱞᱮᱠᱟ ᱢᱤᱫᱴᱮᱱ ᱛᱤ ᱢᱮᱫᱴᱮᱱ ᱡᱟᱸᱜᱟ ᱛᱟᱠᱚ ᱧᱩᱨᱩᱜᱼᱟ ᱚᱱᱟ ᱠᱚᱦᱚᱸ ᱵᱮᱥᱚᱜᱼᱟ ᱟᱨ ᱡᱟᱦᱟᱸᱞᱮᱠᱟᱱ ᱨᱩᱜᱤ ᱜᱮ ᱢᱟᱱᱮ ᱱᱚᱸᱰᱮᱱᱟᱜ ᱨᱟᱱ ᱠᱚ ᱡᱚᱢ ᱞᱮᱠᱷᱟᱱ ᱠᱚ ᱴᱷᱤᱠᱚᱜ ᱜᱮᱭᱟ ᱦᱳᱭ ᱚᱯᱟᱨᱮᱥᱚᱱ ᱠᱚᱨᱮᱱᱟᱜ ᱦᱚᱸ ᱥᱩᱵᱤᱫᱟ ᱜᱮᱭᱟ ᱰᱟᱠᱴᱚᱨ ᱠᱚ ᱢᱮᱱᱟᱜ ᱠᱚᱣᱟ ᱦᱮᱸ ᱦᱳᱭ ᱥᱩᱵᱤᱫᱟ ᱜᱮᱭᱟ ᱦᱤᱡᱩᱜ ᱯᱮ ᱦᱳᱭ ᱦᱳᱭ ᱦᱳᱭ ᱛᱚᱵᱮ ᱢᱟ